ᱡᱚᱦᱟᱨ ᱫᱟᱫᱟ ᱟᱹᱞᱤᱧ ᱚᱞᱼᱪᱤᱠᱤ ᱥᱩᱥᱟᱹᱨᱤᱭᱟᱹ ᱢᱟᱱᱚᱥ ᱦᱮᱢᱵᱨᱚᱢ ᱞᱤᱧ ᱞᱟᱹᱭᱮᱜᱼᱟ ᱚᱞᱼᱪᱤᱠᱤ ᱫᱚᱨᱚᱫᱤᱭᱟᱹ ᱦᱟᱸᱜ ᱱᱟᱜᱠᱷᱟᱱ ᱠᱟᱹᱴᱤᱡ ᱵᱟᱰᱟᱭ ᱥᱟᱱᱟᱭᱮᱫ ᱞᱤᱧᱟᱹ ᱟᱨ ᱟᱹᱵᱤᱱᱟᱜ ᱟᱛᱳᱨᱮ ᱚᱞᱼᱪᱤᱠᱤ ᱨᱮᱱᱟᱜ ᱯᱚᱨᱤᱥᱛᱷᱤᱛᱤ ᱚᱠᱟᱞᱮᱠᱟ ᱛᱤᱱᱟᱹᱜ ᱜᱟᱱ ᱢᱮᱱᱟᱜ ᱠᱚᱣᱟ ᱯᱟᱲᱟᱦᱟᱣ ᱞᱮᱠᱟᱱ ᱠᱚ ᱵᱟᱰᱟᱭ ᱡᱚᱝ ᱞᱮᱠᱟᱱ ᱠᱚ ᱥᱮ ᱛᱤᱱᱟᱹᱜ ᱜᱟᱱ ᱤᱭᱟᱹ ᱪᱮᱫ ᱨᱮᱱᱟᱜ ᱢᱟᱱᱮ ᱪᱮᱫ ᱥᱟᱱᱟᱭᱮᱫ ᱠᱚᱣᱟ ᱚᱱᱠᱟᱱ ᱠᱚ ᱤᱭᱟᱹᱨᱮᱱᱟᱜ ᱠᱟᱹᱴᱤᱡ ᱠᱷᱚᱵᱚᱨ ᱵᱤᱱ ᱞᱟᱹᱭ ᱫᱟᱲᱮᱭᱟᱜᱼᱟ ᱥᱮ ᱛᱤᱱᱟᱹᱜ ᱜᱟᱱ ᱠᱚ ᱪᱮᱫ ᱟᱠᱟᱫᱼᱟ ᱚᱱᱠᱟᱱᱟᱜ ᱠᱟᱹᱴᱤᱡ ᱟᱯᱰᱮᱴ ᱵᱤᱱ ᱞᱟᱹᱭ ᱫᱟᱲᱮᱭᱟᱞᱤᱧᱟ

ᱦᱮᱸ ᱦᱮᱸ ᱦᱮᱸ

ᱟᱪᱪᱷᱟ ᱚᱱᱟ ᱥᱟᱶᱛᱮᱞᱤᱧ ᱠᱩᱞᱤᱭᱮᱫ ᱵᱮᱱᱟ ᱡᱮ ᱩᱱᱠᱩ ᱠᱟᱹᱴᱤᱡ ᱠᱚ ᱢᱟᱠᱚ ᱥᱮᱬᱟᱭᱮᱫᱼᱟ ᱟᱹᱰᱤ ᱟᱹᱰᱤ ᱥᱟᱨᱦᱟᱣ ᱟᱹᱰᱤ ᱟᱹᱰᱤ ᱱᱟᱯᱟᱭ ᱤᱱᱟᱹᱠᱷᱟᱱ ᱚᱱᱟ ᱥᱟᱶᱛᱮ ᱡᱟᱦᱟᱸ ᱢᱟᱨᱟᱝ ᱠᱚ ᱢᱮᱱᱟᱜ ᱠᱚᱣᱟ ᱥᱮᱬᱟ ᱠᱚ ᱞᱟᱹᱴᱩ ᱠᱚ ᱤᱱᱟᱹᱠᱷᱟᱱ ᱩᱱᱠᱩ ᱵᱟᱠᱷᱨᱟ ᱪᱮᱫ ᱤᱭᱟᱹ ᱢᱮᱱᱟᱜᱼᱟ ᱚᱠᱟᱞᱮᱠᱟᱱ ᱠᱚ ᱱᱟᱯᱟᱭᱚᱜᱼᱟ ᱩᱱᱠᱩ ᱚᱱᱟ ᱠᱟᱹᱴᱤᱡ ᱤᱭᱟᱹ ᱞᱮᱠᱷᱟᱱ ᱢᱟᱱᱮ ᱩᱱᱠᱩ ᱤᱪᱪᱷᱩᱠ ᱢᱮᱱᱟᱜ ᱠᱚᱣᱟ ᱥᱮ ᱪᱟᱞᱟᱜ ᱠᱚᱨᱮ ᱞᱟᱡᱟᱣ ᱠᱚ ᱵᱩᱡᱷᱟᱹᱣᱮᱜᱼᱟ ᱤᱱᱟᱹᱠᱷᱟᱱ ᱚᱱᱟ ᱵᱟᱠᱷᱨᱟ ᱯᱨᱳᱜᱨᱟᱢ ᱵᱚᱱ ᱫᱚᱦᱚᱭᱟ ᱡᱟᱦᱟᱸᱛᱮ ᱟᱠᱚ ᱠᱚ ᱟᱨᱦᱚᱸ ᱠᱚ ᱨᱟᱹᱥᱠᱟᱹᱜᱢᱟ ᱚᱱᱟ ᱪᱮᱛᱟᱱᱨᱮ ᱟᱪᱪᱷᱟ ᱚᱱᱟ ᱵᱟᱠᱷᱨᱟ ᱟᱹᱞᱤᱧ ᱵᱟᱲᱟᱭᱮᱜᱼᱟ ᱚᱱᱠᱟ ᱜᱟᱱᱚᱜᱼᱟ ᱠᱤ ᱚᱱᱠᱟ ᱵᱚᱱ ᱫᱚᱦᱚᱭᱛᱮ ᱜᱟᱯᱟᱞᱢᱟᱨᱟᱣ ᱦᱳᱭ ᱦᱳᱭ ᱦᱳᱭ ᱟᱫᱚ ᱚᱱᱟᱜᱮ ᱟᱹᱞᱤᱧᱴᱷᱮᱱ ᱢᱮᱱᱟᱜᱼᱟ ᱫᱟᱨᱟᱭᱟᱜ ᱨᱳᱵᱽᱵᱟᱨ ᱡᱟᱦᱟᱸ ᱥᱟᱢᱟᱝᱠᱟᱱ ᱨᱳᱵᱽᱵᱟᱨ ᱥᱮᱫ ᱛᱟᱦᱚᱞᱮ ᱚᱱᱟ ᱵᱚᱱ ᱜᱟᱯᱟᱞᱢᱟᱨᱟᱣᱟᱜᱼᱟ ᱤᱱᱟᱹᱠᱷᱟᱱ ᱚᱱᱟᱠᱚ ᱤᱭᱟᱹ ᱠᱟᱛᱮᱫ ᱜᱮ ᱦᱟᱸᱜ ᱴᱷᱤᱠ ᱤᱱᱟᱹ ᱦᱤᱞᱳᱜ ᱞᱟᱹᱭᱟᱠᱚᱵᱮᱱ

ᱵᱟᱝᱟ ᱚᱱᱟ ᱢᱮᱱᱟᱜᱼᱟ ᱡᱟᱦᱟᱸ ᱦᱟᱸᱜ ᱤᱱᱟᱹᱠᱷᱟᱱ ᱚᱱᱟ ᱵᱟᱠᱷᱨᱟ ᱪᱮᱛᱟᱱ ᱜᱟᱞᱢᱟᱨᱟᱣ ᱠᱟᱱᱟ ᱟᱨ ᱟᱹᱰᱤ ᱩᱥᱟᱹᱨᱟ ᱧᱮᱞᱟᱵᱚᱱ ᱱᱚᱣᱟ ᱫᱚ ᱢᱤᱫᱵᱟᱨ ᱥᱮᱨᱢᱟ ᱛᱮᱦᱚᱸ ᱚᱱᱟ ᱡᱷᱚᱛᱚ ᱥᱠᱩᱞ ᱛᱮ ᱥᱠᱩᱞ ᱠᱚ ᱞᱟᱜᱟᱣ ᱠᱚᱣᱟ ᱦᱟᱸᱜ ᱯᱟᱲᱦᱟᱣ ᱮᱦᱚᱵᱚᱜ ᱛᱟᱵᱚᱱᱟ ᱤᱱᱟᱹ ᱦᱤᱞᱳᱜ ᱜᱮ ᱚᱱᱟ ᱨᱳᱵᱽᱵᱟᱨ ᱦᱤᱞᱳᱜ ᱡᱷᱚᱛᱚᱧ ᱞᱟᱹᱭᱟᱯᱮ ᱛᱟᱵᱚᱱᱟ ᱦᱟᱸᱜ ᱟᱨᱠᱤ ᱚᱠᱟ ᱞᱮᱠᱟ ᱪᱮᱫ ᱪᱮᱫ ᱢᱮᱱᱟᱜᱼᱟ ᱦᱟᱸᱜ ᱟᱨ ᱤᱱᱟᱹᱦᱤᱞᱳᱜ ᱟᱨᱚ ᱠᱟᱹᱴᱤᱡ ᱞᱟᱹᱴᱩ ᱧᱚᱜ ᱠᱟᱛᱮᱫ ᱵᱚᱱ ᱜᱟᱞᱢᱟᱨᱟᱜᱼᱟ ᱚᱱᱟ ᱟᱨᱚ ᱱᱟᱯᱟᱭᱚᱜᱼᱟ ᱚᱻ ᱦᱮᱸ ᱦᱮᱸ ᱦᱮ ᱸ ᱦᱮᱸ ᱦᱮᱸ ᱦᱮᱸ ᱦᱮᱸ ᱦᱮᱸ ᱴᱷᱤᱠ ᱜᱮᱭᱟ ᱦᱮᱸ ᱦᱮᱸ ᱴᱷᱤᱠ ᱜᱮᱭᱟ ᱛᱟᱦᱚᱞᱮ ᱦᱟᱸᱜ ᱴᱷᱤᱠ ᱴᱷᱤᱠ ᱦᱮᱸ ᱦᱮᱸ ᱴᱷᱤᱠ ᱴᱷᱤᱠ ᱴᱷᱤᱠ ᱢᱟ ᱛᱟᱦᱚᱞᱮ ᱡᱚᱦᱟᱨ ᱡᱚᱦᱟᱨ ᱦᱮᱸ ᱦᱮᱸ ᱦᱮᱸ ᱦᱮᱸ ᱦᱮᱸ ᱦᱮᱸ ᱴᱷᱤᱠ ᱦᱮᱸ ᱴᱷᱤᱠ ᱴᱷᱤᱠ ᱦᱳᱭ ᱠᱷᱟᱴᱚ ᱢᱩᱪᱟᱹᱫᱟᱞᱟᱝ ᱠᱟᱛᱷᱟ ᱠᱚ ᱴᱷᱤᱠ ᱴᱷᱤᱠ ᱚᱸᱦ ᱦᱮᱸ ᱴᱷᱤᱠ ᱦᱮᱸ ᱦᱮᱸ ᱦᱮᱸ ᱦᱮᱸ ᱦᱮᱸ ᱦᱮᱸ